ᱟᱨ ᱤᱧᱟᱹᱜ ᱥᱚᱠᱷ ᱯᱟᱸᱡᱟᱭ ᱞᱟᱹᱜᱤᱫ ᱛᱮᱫᱚ ᱚᱲᱟᱜ ᱠᱷᱚᱱ ᱫᱚ ᱟᱹᱰᱤ ᱟᱸᱴ ᱜᱮᱠᱚ ᱥᱟᱯᱳᱨᱴ ᱟᱠᱟᱫᱟᱫᱤᱧᱟ ᱟᱨ ᱚᱲᱟᱜ ᱠᱷᱚᱱ ᱫᱚ ᱤᱧ ᱫᱚ ᱪᱮᱫ ᱜᱮ ᱵᱟᱠᱚ ᱵᱟᱨᱚᱱ ᱠᱟᱫᱤᱧᱟ ᱡᱮ ᱱᱤᱭᱟᱹ ᱟᱞᱚᱢ ᱠᱚᱨᱟᱣᱟ ᱦᱟᱱᱟ ᱟᱞᱚᱢ ᱠᱚᱨᱟᱣᱟ ᱥᱮ ᱪᱮᱫ ᱤᱧᱟᱹᱜ ᱡᱟᱸᱦᱟᱴᱟᱜ ᱵᱷᱟᱹᱜᱤ ᱡᱟᱸᱦᱟᱴᱟᱜ ᱜᱤᱧ ᱢᱚᱱᱮᱭᱟ ᱯᱷᱮᱢᱮᱞᱤ ᱵᱟ ᱚᱲᱟᱜ ᱨᱮᱱ ᱦᱚᱲ ᱦᱚᱸ ᱤᱱᱟᱹ ᱜᱮᱠᱚ ᱢᱟᱱᱟ ᱛᱧᱟᱹ ᱛᱳ ᱚᱲᱟᱜ ᱨᱮᱱ ᱦᱚᱲᱟᱜ ᱫᱚ ᱟᱹᱰᱤ ᱟᱸᱴ ᱜᱮ ᱜᱩᱨᱩᱛᱛᱚ ᱯᱩᱨᱱᱚ ᱵᱷᱩᱢᱤᱠᱟ ᱢᱮᱱᱟᱜ ᱠᱟᱫᱟ ᱤᱧᱟᱹᱜ ᱱᱚᱣᱟ ᱥᱚᱠᱷ ᱯᱟᱸᱡᱟᱭ ᱞᱟᱹᱜᱤᱫ ᱛᱮ ᱟᱨ ᱟᱨ ᱚᱲᱟᱜ ᱨᱮᱱ ᱴᱷᱮᱱ ᱠᱷᱚᱱ ᱫᱚ ᱡᱮᱢᱚᱱ ᱤᱧᱟᱹᱜ ᱥᱚᱠᱷ ᱯᱟᱸᱡᱟ ᱞᱟᱹᱜᱤᱫ ᱫᱚ ᱡᱟᱸᱦᱟᱱᱟᱜ ᱜᱮ ᱫᱚᱨᱠᱟᱨ ᱠᱟᱱ ᱛᱟᱸᱦᱮᱱᱟ ᱵᱟ ᱡᱟᱸᱦᱟᱱᱟᱜ ᱜᱮ ᱤᱧ ᱠᱷᱚᱡᱚᱜ ᱠᱟᱱ ᱛᱟᱸᱦᱮᱱᱟ ᱤᱱᱟᱹ ᱜᱮᱠᱚ ᱟᱹᱜᱩᱟᱹᱧ ᱠᱟᱱ ᱛᱟᱸᱦᱮᱱᱟ ᱟᱨ ᱤᱧᱟᱹᱜ ᱥᱚᱠᱷ ᱯᱩᱨᱚᱱ ᱞᱟᱹᱜᱤᱫᱛᱮ ᱡᱟᱸᱦᱟᱱᱟᱜ ᱜᱮ ᱫᱚᱨᱠᱟᱨᱟ ᱡᱟᱸᱦᱟᱱᱟᱜ ᱜᱮ ᱞᱟᱹᱜᱤᱫᱚᱜᱼᱟ ᱡᱟᱸᱦᱟᱱᱟᱜ ᱜᱮ ᱪᱟᱞᱟᱜ ᱦᱩᱭᱩᱜᱼᱟ ᱯᱟᱪᱮᱛ ᱚᱱᱛᱮ ᱠᱚᱫᱚ ᱚᱠᱟᱛᱮᱜᱮ ᱵᱟᱠᱚ ᱢᱟᱱᱟᱭᱤᱫᱤᱧ ᱠᱟᱱ ᱛᱟᱸᱦᱮᱜ ᱥᱮ ᱟᱠᱚ ᱦᱚᱸ ᱢᱟᱱᱟᱭ ᱵᱟᱠᱚ ᱢᱮᱱᱮᱫ ᱛᱟᱸᱦᱮᱱ ᱡᱮ ᱵᱟᱝ ᱡᱮ ᱵᱟᱞᱮ ᱪᱟᱞᱟᱜᱼᱟ ᱟᱞᱮ ᱫᱚ ᱤᱧᱟᱹᱜ ᱥᱚᱠᱷ ᱢᱟ ᱯᱩᱨᱚᱱ ᱞᱟᱹᱜᱤᱫ ᱡᱟᱸᱦᱟ ᱛᱮᱜᱮ ᱠᱚ ᱪᱟᱞᱟᱜ ᱦᱩᱭᱩᱜ ᱛᱟᱸᱦᱮᱱᱟ ᱵᱟ ᱠᱤᱨᱤᱧ ᱦᱩᱭᱩᱜ ᱠᱟᱱ ᱛᱟᱸᱦᱮᱱᱟ ᱡᱟᱸᱦᱟᱱᱟᱜ ᱜᱮ ᱟᱨ ᱤᱧᱟᱹᱜ ᱥᱚᱠᱷ ᱫᱚ ᱢᱟᱨᱟᱝ ᱢᱟᱨᱟᱝ ᱫᱚ ᱵᱟᱝ ᱛᱟᱸᱦᱮ ᱠᱟᱱᱟ ᱠᱟᱹᱴᱤᱡ ᱠᱟᱹᱴᱤᱡ ᱜᱮ ᱛᱟᱸᱦᱮ ᱠᱟᱱᱟ ᱡᱮᱢᱚᱱ ᱢᱤᱫᱴᱟᱝ ᱫᱚ ᱚᱱᱮ ᱦᱩᱭᱩᱜ ᱠᱟᱱᱟ ᱯᱷᱳᱴᱳ ᱜᱨᱟᱯᱷᱤ ᱯᱷᱳᱴᱳᱜᱨᱟᱯᱷᱤ ᱦᱤᱥᱟᱹᱵ ᱛᱮᱫᱚ ᱡᱮᱢᱚᱱ ᱤᱧᱟᱹᱜ ᱯᱷᱳᱱ ᱠᱚ ᱠᱤᱨᱤᱧ ᱟᱹᱫᱤᱧᱟ ᱚᱱᱟ ᱛᱮᱜᱮ ᱤᱧᱟᱹᱜ ᱫᱚ ᱤᱪᱪᱷᱟᱹ ᱯᱩᱨᱚᱱ ᱦᱩᱭ ᱮᱱ ᱛᱤᱧᱟᱹ ᱢᱟᱡᱷᱮ ᱟᱨ ᱤᱱᱟᱹ ᱤᱧ ᱫᱚ ᱟᱹᱰᱤ ᱟᱸᱴ ᱫᱚ ᱚᱲᱟᱜ ᱠᱷᱚᱱᱫᱚ ᱟᱹᱰᱤ ᱟᱸᱴ ᱜᱮᱞᱮ ᱨᱮᱸᱜᱮᱪ ᱜᱮᱭᱟ ᱚᱱᱟ ᱛᱮ ᱵᱟᱹᱧ ᱨᱟᱜ ᱨᱚᱫᱷᱚᱱ ᱛᱟᱸᱦᱮᱱ ᱚᱱᱠᱟ ᱫᱚ ᱛᱳ ᱤᱱᱟᱹᱜᱮ ᱚᱲᱟᱜ ᱨᱮᱱ ᱦᱚᱲ ᱟᱜ ᱫᱚ ᱟᱹᱰᱤ ᱨᱟᱹᱜᱤ ᱮᱱᱠᱷᱟᱱ ᱥᱟᱯᱳᱨᱴ ᱛᱟᱸᱦᱮ ᱠᱟᱱᱟ ᱡᱟᱸᱦᱟ ᱛᱤᱱᱟᱹᱜ ᱠᱚ ᱛᱟᱸᱦᱮ ᱠᱟᱱᱟ ᱚᱲᱟᱜ ᱨᱮᱱ ᱦᱚᱲ ᱫᱚᱠᱚ ᱥᱟᱯᱳᱨᱴ ᱤᱧ ᱠᱟᱱ ᱛᱟᱸᱦᱮᱱᱟ